ᱤᱱ ᱨᱮᱱᱟᱜ ᱨᱮᱱᱟᱜ ᱠᱩᱠᱞᱤ ᱟᱢ ᱨᱮᱱ ᱟᱭᱳᱼᱵᱟᱵᱟ ᱟᱨ ᱵᱟ ᱢᱟᱢᱟ ᱟᱭᱳ ᱥᱮ ᱫᱩᱫᱩᱜᱚ ᱫᱩᱫᱩᱵᱟ ᱩᱱ ᱡᱚᱦᱚᱜ ᱨᱮᱫᱚ ᱱᱚᱶᱟ ᱥᱩᱨ ᱥᱩᱯᱩᱨ ᱨᱮ ᱥᱮ ᱤᱥᱠᱩᱞ ᱥᱮ ᱯᱟᱲᱦᱟᱜ ᱞᱮᱠᱟᱱᱟᱜ ᱴᱷᱟᱸᱭ ᱜᱮ ᱵᱟᱝ ᱛᱟᱦᱮᱸ ᱠᱟᱱᱟ ᱚᱱᱟ ᱞᱮᱠᱟᱛᱮ ᱩᱱᱠᱩ ᱫᱚ ᱚᱞᱚᱜ ᱯᱟᱲᱦᱟᱜ ᱫᱚ ᱵᱟᱝ ᱠᱚ ᱪᱮᱫ ᱞᱮᱫᱟ ᱩᱱᱠᱩ ᱫᱚ ᱪᱟᱥᱼᱵᱟᱥ ᱜᱮᱠᱚ ᱪᱷᱩᱴᱟᱹᱣ ᱞᱮᱱᱟ ᱵᱟᱨ ᱨᱮᱱᱟᱜ ᱠᱩᱠᱞᱤ ᱩᱱᱠᱩ ᱪᱮᱫ ᱠᱟᱹᱴᱤᱡ ᱩᱢᱮᱨ ᱨᱮ ᱵᱷᱟᱹᱜᱤ ᱵᱷᱟᱹᱞᱤ ᱥᱮᱪᱮᱫ ᱫᱟᱣ ᱠᱚ ᱧᱟᱢ ᱞᱮᱫᱟ ᱩᱱᱠᱩᱫᱚ ᱚᱱᱟ ᱚᱱᱟ ᱡᱚᱦᱚᱜ ᱨᱮ ᱱᱚᱣᱟ ᱥᱩᱨ ᱥᱩᱯᱩᱨ ᱨᱮ ᱤᱥᱠᱩᱞ ᱠᱚᱞᱮᱡᱽ ᱜᱮᱵᱟᱝ ᱛᱟᱦᱮᱸ ᱠᱟᱱᱟ ᱟᱨ ᱩᱱᱠᱩ ᱫᱚ ᱥᱟᱺᱜᱤᱧ ᱥᱮ ᱟᱹᱰᱤ ᱥᱟᱺᱜᱤᱧ ᱨᱮ ᱤᱥᱠᱩᱞ ᱠᱚᱞᱮᱡᱽ ᱛᱟᱦᱮᱸ ᱠᱟᱱᱟ ᱟᱨ ᱱᱚᱣᱟ ᱠᱚᱨᱮ ᱫᱚ ᱵᱮᱥᱤ ᱵᱩᱨᱩ ᱫᱤᱥᱚᱢ ᱛᱟᱦᱮᱸ ᱞᱮᱱ ᱠᱷᱟᱹᱛᱤᱨ ᱛᱮ ᱱᱚᱛᱮ ᱩᱱᱟᱹᱜ ᱚᱯᱷᱤᱥᱟᱨ ᱥᱮ ᱱᱚᱝᱠᱟᱱ ᱥᱮᱪᱮᱫᱤᱭᱟᱹ ᱠᱚ ᱵᱟᱝᱠᱚ ᱥᱮᱴᱮᱨ ᱫᱟᱲᱮᱭᱟᱜ ᱛᱟᱦᱮᱸᱫᱟ ᱥᱮ ᱚᱱᱟ ᱞᱮᱠᱟᱛᱮ ᱩᱱᱠᱩ ᱫᱚ ᱚᱞᱚᱜ ᱯᱟᱲᱦᱟᱜ ᱵᱟᱝᱠᱚ ᱫᱟᱲᱮ ᱥᱮ ᱤᱥᱠᱩᱞ ᱠᱚᱞᱮᱡᱽ ᱵᱟᱝ ᱪᱟᱞᱟᱜ ᱩᱱᱠᱩ ᱫᱚ ᱵᱟᱝᱠᱚ ᱯᱟᱲᱦᱟᱣ ᱞᱮᱱᱟ ᱯᱮ ᱨᱮᱱᱟᱜ ᱠᱩᱠᱞᱤ ᱪᱮᱫ ᱪᱮᱞᱮᱧᱡᱽ ᱛᱟᱦᱮᱸᱠᱟᱱ ᱛᱟᱦᱮᱸ ᱠᱟᱱᱟ ᱟᱨ ᱪᱮᱫ ᱞᱮ ᱞᱮᱠᱟ ᱧᱮᱧᱮᱞ ᱱᱤᱛᱚᱜ ᱩᱛᱱᱟᱹᱣᱮᱱᱟ ᱚᱱᱟ ᱨᱮᱱᱟᱜ ᱠᱩᱠᱞᱤ ᱫᱚ ᱱᱤᱛᱳᱜ ᱱᱤᱛᱳᱜ ᱫᱚ ᱧᱮᱞᱚᱜ ᱠᱟᱱᱟ ᱟᱹᱛᱩ ᱟᱹᱛᱩ ᱥᱮ ᱟᱹᱛᱩ ᱴᱚᱞᱟ ᱠᱚᱨᱮ ᱤᱥᱠᱩᱞ ᱤᱥᱠᱩᱞ ᱠᱚᱞᱮᱡᱽ ᱱᱚᱣᱟ ᱥᱩᱨᱼᱥᱩᱯᱩᱨ ᱠᱚᱨᱮ ᱦᱩᱭᱱᱟ ᱱᱤᱛᱚᱜ ᱫᱚ ᱚᱱᱟ ᱞᱮᱠᱟᱛᱮ ᱱᱟᱦᱟᱜ ᱫᱚ ᱥᱟᱱᱟᱢ ᱦᱚᱲᱜᱮ ᱠᱤᱪᱷᱩ ᱠᱤᱪᱷᱩ ᱫᱚ ᱥᱮᱪᱮᱫ ᱞᱮ ᱚᱨᱡᱚᱱ ᱟᱠᱟᱫᱟ ᱥᱮᱠᱚ ᱚᱨᱡᱚᱱ ᱟᱠᱟᱫᱟ ᱱᱤᱛᱳᱜ ᱫᱚ ᱯᱟᱹᱦᱤᱞ ᱞᱮᱠᱟ ᱡᱮ ᱟᱹᱰᱤ ᱥᱟᱺᱜᱤᱧ ᱨᱮ ᱤᱥᱠᱩᱞ ᱢᱮᱱᱟᱜᱼᱟ ᱛᱮᱦᱤᱧ ᱫᱚ ᱤᱧ ᱵᱟᱹᱧ ᱥᱮᱪᱮᱫᱚᱜᱼᱟ ᱥᱮ ᱤᱧ ᱚᱸᱰᱮ ᱤᱧᱨᱮᱱ ᱜᱤᱫᱽᱨᱟᱹ ᱵᱟᱹᱧ ᱠᱩᱞ ᱫᱟᱲᱮ ᱟᱭᱟ ᱱᱤᱛᱳᱜ ᱫᱚ ᱯᱨᱚᱛᱤᱴᱤ ᱜᱚᱼᱵᱟᱵᱟ ᱥᱟᱱᱟᱢ ᱜᱮᱠᱚ ᱱᱚᱣᱟ ᱤᱥᱠᱩᱞ ᱨᱮᱱᱟᱜ ᱧᱮᱞᱛᱮ ᱥᱮ ᱤᱥᱠᱩᱞ ᱨᱮ ᱞᱟᱹᱴᱩ ᱞᱟᱹᱴᱩ ᱦᱚᱲ ᱨᱮᱱ ᱜᱤᱫᱽᱨᱟᱹ ᱯᱟᱲᱦᱟᱣ ᱠᱚᱣᱟ ᱥᱮ ᱚᱞᱚᱜ ᱠᱚ ᱠᱳᱞ ᱠᱚᱣᱟ ᱚᱱᱟ ᱞᱮᱠᱟᱛᱮ ᱱᱤᱛᱚᱜ ᱡᱟᱦᱟᱸ ᱫᱚ ᱚᱰᱤᱱᱟᱨᱤ ᱨᱮᱸᱜᱮᱡ ᱚᱨᱮᱡ ᱦᱚᱲ ᱢᱮᱱᱟᱜ ᱠᱚᱣᱟ ᱱᱩᱠᱩ ᱦᱚᱸ ᱱᱤᱛᱚᱜ ᱯᱨᱟᱭᱢᱟᱨᱤ ᱥᱮ ᱟᱹᱛᱩ ᱴᱚᱞᱟ ᱤᱥᱠᱩᱞ ᱨᱮᱠᱚ ᱠᱳᱞᱮᱫ ᱠᱚᱣᱟ ᱚᱱᱟ ᱞᱮᱠᱟᱛᱮ ᱱᱤᱛᱫᱚ ᱥᱟᱱᱟᱢ ᱦᱚᱲᱜᱮ ᱥᱮᱪᱮᱫ ᱥᱮᱪᱮᱫ ᱞᱟᱹᱜᱤᱫ ᱟᱹᱰᱤᱠᱚ ᱨᱤᱠᱟᱹ ᱟᱠᱟᱫᱟ ᱥᱮ ᱥᱟᱱᱟᱢ ᱦᱚᱲᱜᱮ ᱱᱤᱛᱚᱜ ᱫᱚ ᱥᱮᱪᱮᱫ ᱰᱟᱦᱟᱨ ᱨᱮᱜᱮ ᱢᱮᱱᱟᱜ ᱠᱚᱣᱟ ᱟᱨᱠᱚ ᱥᱮᱪᱮᱫᱚᱜ ᱠᱟᱱ ᱜᱮᱭᱟ ᱚᱱᱟ ᱞᱮᱠᱟᱛᱮ ᱱᱤᱛᱳᱜ ᱫᱚ ᱱᱚᱣᱟ ᱱᱟᱦᱟᱜ ᱡᱟᱦᱟᱸ ᱱᱟᱦᱟᱜ ᱡᱩᱜᱽᱨᱮ ᱚᱠᱚᱭᱦᱚᱸ ᱵᱤᱱᱟᱹ ᱥᱮᱪᱮᱫ ᱞᱮᱠᱟᱫᱚ ᱵᱟᱹᱱᱩᱜ ᱠᱟᱫ ᱠᱚᱣᱟ ᱱᱚᱣᱟ ᱨᱮᱱᱟᱜ ᱠᱩᱠᱞᱤᱫᱚ ᱱᱚᱣᱟ ᱨᱮᱱᱟᱜ ᱞᱟᱹᱱᱟᱹᱭᱫᱚ ᱱᱚᱣᱟ ᱨᱮᱱᱟᱜ ᱞᱟᱹᱱᱟᱹᱭ ᱫᱚ ᱱᱚᱸᱰᱮ ᱜᱮᱞᱤᱧ ᱢᱩᱪᱟᱹᱫ ᱠᱮᱫᱟ